ᱦᱮᱸ ᱦᱮᱞᱳ ᱦᱮᱸ ᱦᱮᱸ ᱪᱮᱫ ᱯᱮ ᱞᱟᱹᱭᱫᱟ ᱦᱮᱸ ᱵᱷᱟᱲᱟ ᱚᱲᱟᱜ ᱧᱟᱢᱚᱜᱼᱟ ᱚᱠᱟ ᱠᱷᱚᱱ ᱯᱮ ᱦᱤᱡᱩᱜᱼᱟ ᱟᱯᱮᱭᱟᱜ ᱯᱷᱩᱨᱩᱵᱽ ᱫᱮᱠᱷᱟᱣᱟ ᱦᱳᱴᱮᱞᱨᱮ ᱛᱟᱦᱮᱸ ᱞᱟᱹᱜᱤᱫ ᱛᱮᱫᱚ ᱟᱨ ᱤᱭᱟᱹ ᱫᱚ ᱟᱹᱜᱩ ᱛᱚᱨᱟᱭᱯᱮ ᱟᱫᱷᱟᱨ ᱠᱟᱨᱰ ᱡᱟᱦᱟᱸᱭᱟᱜ ᱟᱭ ᱰᱤ ᱢᱤᱫᱴᱮᱱ ᱛᱟᱦᱚᱞᱮ ᱠᱷᱟᱱ ᱛᱟᱦᱚᱞᱮ ᱠᱷᱟᱱ ᱛᱤᱥ ᱠᱚᱛᱮᱯᱮ ᱦᱤᱡᱩᱜᱼᱟ ᱵᱷᱟᱲᱟ ᱚᱲᱟᱜ

ᱦᱮᱸ ᱚᱵᱚᱥᱥᱚ ᱧᱮᱞ ᱵᱟᱲᱟ ᱦᱩᱭᱩᱜᱼᱟ ᱚᱥᱩᱵᱤᱫᱷᱟ ᱵᱟᱹᱱᱩᱜᱼᱟ ᱵᱷᱟᱲᱟ ᱯᱮ ᱛᱟᱦᱮᱸ ᱫᱟᱲᱮᱭᱟᱜᱼᱟ ᱟᱫᱚ ᱛᱤᱱ ᱫᱤᱱ ᱯᱮ ᱛᱟᱦᱮᱱᱟ ᱚᱱᱠᱟ ᱢᱚᱛᱚ ᱜᱟᱹᱲᱤ ᱦᱚᱸ ᱛᱤᱱ ᱫᱤᱱ ᱚᱠᱟ ᱥᱮᱡ ᱯᱮ ᱪᱟᱞᱟᱜᱼᱟ ᱫᱟᱬᱟᱱ ᱚᱠᱟ ᱯᱮ ᱪᱟᱞᱟᱜᱼᱟ ᱡᱷᱚᱛᱚ ᱨᱚᱠᱚᱢ ᱵᱮᱵᱚᱥᱛᱷᱟ ᱜᱮ ᱢᱮᱱᱟᱜᱼᱟ ᱚᱱᱟ ᱱᱤᱭᱮ ᱫᱚ ᱚᱥᱩᱵᱤᱫᱷᱟ ᱵᱟᱹᱱᱩᱜᱼᱟ ᱛᱚᱵᱮ ᱛᱤᱥ ᱠᱚᱛᱮ ᱤᱧᱟᱜ ᱨᱩᱢ ᱠᱷᱟᱹᱞᱤᱜ ᱠᱟᱱᱟ ᱟᱫᱚ ᱚᱱᱟ ᱨᱩᱢ ᱨᱩᱢ ᱫᱚ ᱢᱮᱱᱟᱜ ᱜᱮᱭᱟ ᱱᱤᱥᱪᱳᱭ ᱟᱫᱚ ᱚᱱᱠᱟ ᱢᱚᱛ ᱠᱷᱟᱹᱞᱤᱭᱟᱹᱧ ᱟᱯᱮ ᱯᱮ ᱦᱮᱡ ᱞᱮᱱᱠᱷᱟᱱ ᱚ ᱦᱳᱭ ᱟᱫᱚ ᱚᱱᱟ ᱫᱚ ᱨᱩᱢ ᱤᱧ ᱠᱷᱟᱹᱞᱤᱭᱟ ᱠᱷᱟᱱ ᱚᱱᱠᱟ ᱢᱚᱛᱚ ᱛᱤᱥ ᱯᱮ ᱵᱚᱞᱚᱱ ᱠᱟᱱᱟ ᱟᱫᱚ ᱞᱟᱹᱭ ᱯᱮ ᱛᱟᱦᱚᱞᱮ ᱛᱤᱥ ᱦᱮᱸ ᱡᱚᱢ ᱧᱩ ᱠᱚᱨᱮᱱᱟᱜ ᱵᱮᱵᱚᱥᱛᱷᱟ ᱫᱚ ᱢᱮᱱᱟᱜ ᱜᱮᱭᱟ ᱚᱱᱟ ᱫᱚ ᱚᱥᱩᱵᱤᱫᱷᱟ ᱵᱟᱹᱱᱩᱜᱼᱟ ᱟᱫᱚ ᱦᱚᱲ ᱡᱚᱲ ᱠᱚ ᱢᱮᱱᱟᱜ ᱠᱚᱣᱟ ᱩᱱᱠᱩ ᱮᱢᱚᱜ ᱟᱠᱚ ᱡᱷᱚᱛᱚ ᱨᱚᱠᱚᱢ ᱛᱟᱦᱮᱱ ᱵᱮᱵᱚᱥᱛᱷᱟ ᱢᱮᱱᱟᱜᱼᱟ ᱵᱟᱛᱷᱨᱩᱢ ᱞᱮᱴᱨᱤᱝ ᱡᱷᱚᱛᱚ ᱨᱚᱠᱚᱢ ᱢᱮᱱᱟᱜᱼᱟ ᱚᱱᱟ ᱞᱟᱹᱜᱤᱫ ᱫᱚ ᱚᱥᱩᱵᱤᱫᱷᱟ ᱵᱟᱹᱱᱩᱜᱼᱟ ᱡᱷᱚᱛᱚ ᱨᱚᱠᱚᱢ ᱥᱩ ᱵᱮᱵᱚᱥᱛᱷᱟ ᱢᱮᱱᱟᱜᱼᱟ

ᱦᱳᱭ ᱛᱟᱦᱚᱞᱮ ᱮᱰᱵᱷᱟᱱᱥ ᱯᱚᱭᱥᱟ ᱠᱚ ᱞᱟᱜᱟᱣ ᱢᱮᱭᱟ ᱛᱚ ᱪᱮᱠᱟ ᱵᱤᱱ

ᱦᱮᱸ ᱯᱚᱭᱥᱟ ᱢᱟ ᱦᱳᱭ ᱯᱚᱭᱥᱟ ᱢᱟ ᱮᱠᱷᱚᱱ ᱛᱤᱱ ᱫᱤᱱ ᱵᱤᱱ ᱛᱟᱦᱮᱱᱟ ᱚᱱᱠᱟ ᱢᱚᱛᱚ ᱵᱷᱟᱲᱟ ᱫᱚ ᱞᱟᱜᱟᱣ ᱵᱮᱱᱟ ᱛᱚ ᱜᱷᱚᱱᱴᱟᱨᱮ ᱟᱞᱮ ᱫᱚ ᱡᱟ ᱦᱤᱥᱟᱹᱵᱛᱮ ᱛᱤᱨᱤᱥ ᱴᱟᱠᱟ ᱠᱟᱛᱮᱜ ᱞᱟᱜᱟᱣ ᱵᱮᱱᱟ ᱜᱷᱚᱱᱴᱟᱨᱮ ᱛᱤᱱᱟᱹᱜ ᱜᱷᱚᱱᱴᱟ ᱵᱮᱱ ᱛᱟᱦᱮᱱᱟ ᱪᱮᱫ ᱞᱮᱠᱟ ᱵᱮᱱ ᱛᱟᱦᱮᱱᱟ ᱪᱮᱫ ᱠᱟ ᱵᱤᱱ ᱡᱚᱢᱟ ᱚᱱᱟ ᱚᱱᱩᱯᱟᱛᱛᱮ ᱯᱚᱭᱥᱟ ᱫᱚ ᱞᱟᱜᱟᱣ ᱵᱤᱱᱟ ᱟᱨᱠᱤ ᱛᱟᱦᱚᱞᱮ ᱛᱟᱹᱭᱜᱮ ᱵᱮᱰᱤᱝ ᱠᱚ ᱟᱹᱜᱩ ᱠᱟᱛᱮ ᱦᱤᱡᱩᱜ ᱵᱤᱱ ᱟᱪᱪᱷᱟ ᱴᱷᱤᱠ ᱜᱮᱭᱟ ᱢᱟ